ᱛᱮᱹᱦᱮᱹᱧ ᱜᱟᱯᱟ ᱫᱚ ᱟᱹᱰᱤ ᱫᱷᱮᱨ ᱜᱮ ᱵᱟᱦᱨᱮ ᱥᱠᱩᱞ ᱠᱚᱞᱮᱡᱽ ᱠᱚ ᱪᱟᱞᱟᱜ ᱠᱟᱱᱟ ᱪᱮᱫᱟᱜ ᱥᱮ ᱟᱹᱛᱳ ᱴᱚᱞᱟ ᱠᱚᱨᱮᱫ ᱫᱚ ᱩᱱᱟᱹᱜ ᱟᱸᱴ ᱥᱠᱩᱞ ᱠᱚᱞᱮᱡᱽ ᱨᱮᱱᱟᱝ ᱵᱮᱵᱚᱥᱛᱷᱟ ᱵᱟᱹᱱᱩᱜᱼᱟ ᱚᱱᱟ ᱠᱷᱟᱹᱛᱤᱨ ᱛᱮ ᱟᱨ ᱚᱱᱟ ᱥᱟᱶ ᱥᱟᱶᱛᱮ ᱜᱟᱹᱰᱤ ᱨᱮᱱᱟᱝ ᱥᱮ ᱵᱟᱥ ᱨᱮᱱᱟᱝ ᱵᱷᱟᱹᱜᱤ ᱵᱮᱵᱚᱥᱛᱷᱟ ᱢᱮᱱᱟᱜᱼᱟ ᱵᱷᱟᱞᱤ ᱢᱚᱱ ᱨᱮᱱᱟᱝ ᱯᱳᱭᱞᱳ ᱥᱤᱠᱷᱟᱱᱟᱹᱛ ᱫᱚ ᱟᱭᱳ ᱵᱟᱵᱟ ᱟᱨ ᱜᱩᱱᱟᱹᱢᱟᱱ ᱵᱮᱠᱛᱤ ᱴᱷᱮᱱᱜᱮ ᱧᱟᱢᱚᱜ ᱜᱚᱜᱼᱟ